ᱵᱷᱟᱨᱚᱛᱚ ᱨᱮᱫᱚ ᱪᱟᱞᱟᱣ ᱟᱠᱟᱱ ᱜᱮᱭ

ᱥᱩᱨ ᱥᱩᱨ ᱠᱚᱨᱮ ᱫᱚ ᱵᱟᱭᱤᱠ ᱛᱮᱦᱚᱸᱧ ᱪᱟᱞᱟᱣ ᱟᱠᱟᱱᱟ ᱢᱮᱱᱠᱷᱟᱱ ᱥᱩᱨ ᱠᱷᱚᱡ ᱦᱚᱸ ᱮᱵᱚᱝ ᱚᱱᱟ ᱠᱷᱚᱡ ᱦᱚᱸ ᱥᱟᱹᱜᱤᱧ ᱦᱚᱸᱧ ᱪᱟᱞᱟᱣ ᱟᱠᱟᱱᱟ ᱥᱟᱹᱜᱤᱧ ᱵᱚᱞᱛᱮ ᱟᱵᱚ ᱵᱷᱟᱨᱚᱛ ᱢᱚᱫᱷᱮ ᱜᱮ ᱪᱟᱞᱟᱣ ᱞᱤᱱᱟᱹᱧ ᱢᱤᱫ ᱫᱷᱟᱣ ᱩᱛᱛᱚᱨ ᱯᱨᱚᱫᱮᱥ ᱚᱰᱮᱧ ᱛᱟᱸᱦᱮ ᱠᱟᱱᱟ ᱥᱟᱛ ᱫᱤᱱ

ᱱᱤᱭᱟᱹ ᱠᱚ ᱥᱩᱨ ᱠᱚᱨᱮ ᱫᱚ ᱵᱟᱭᱤᱠ ᱛᱮᱜᱮᱧ ᱪᱟᱞᱟᱣ ᱵᱟᱲᱟ ᱟᱠᱟᱱᱟ ᱨᱟᱢᱯᱩᱨ ᱦᱟᱴ ᱫᱩᱨᱜᱟᱯᱩᱨ ᱥᱤᱣᱲᱤ ᱟᱨᱚ ᱦᱮᱱᱟᱜᱼᱟ ᱚᱱᱮᱠ ᱠᱚ ᱡᱟᱭᱜᱟ ᱚᱱᱟ ᱠᱚᱨᱮ ᱫᱚ ᱵᱟᱭᱤᱠ ᱛᱮᱜᱮᱧ ᱥᱮᱱ ᱦᱮᱡ ᱟᱠᱟᱱᱟ ᱢᱮᱱᱠᱷᱟᱱ ᱮᱢᱱᱤ ᱥᱚᱨᱠᱟᱨᱤ ᱠᱷᱚᱡ ᱫᱚ ᱠᱳᱱᱳ ᱥᱟᱦᱟᱡᱳ ᱥᱚᱦᱚ ᱡᱳᱜᱤᱛᱟ ᱫᱚ ᱵᱟᱹᱧ ᱧᱟᱢ ᱟᱠᱟᱫᱟ